ᱦᱮᱞᱳ ᱦᱮᱸ ᱞᱟᱹᱭᱢᱮ ᱦᱳᱭ ᱡᱩᱛ ᱟᱠᱟᱱ ᱜᱮᱭᱟ ᱦᱳᱭ ᱠᱷᱩᱞᱟᱹᱣ ᱟᱠᱟᱱ ᱜᱮᱭᱟ ᱠᱷᱩᱞᱟᱹᱣ ᱫᱚ ᱠᱷᱩᱞᱟᱹᱣ ᱟᱠᱟᱱ ᱜᱮᱭᱟ ᱟᱫᱚ ᱱᱟᱦᱟᱸᱜ ᱛᱤ ᱨᱮᱵᱤᱱ ᱦᱤᱡᱩᱜ ᱠᱟᱱᱟ ᱦᱳᱭ ᱛᱤᱠᱤᱱ ᱫᱚᱦᱟᱸᱜ ᱵᱚᱱᱫᱚᱜᱼᱟ ᱦᱟᱛᱟᱣ ᱠᱚᱫᱚ ᱚᱱᱠᱟ ᱫᱚ ᱮᱠᱥᱚ ᱫᱩ ᱥᱚ ᱪᱮᱫ ᱞᱮᱠᱟ ᱦᱟᱸᱜ ᱟᱹᱵᱤᱱ ᱵᱤᱱ ᱡᱩᱞᱩᱯ ᱦᱚᱪᱚᱭᱟ ᱦᱟᱸᱜ ᱚᱱᱟ ᱦᱤᱥᱟᱹᱵ ᱞᱤᱧ ᱦᱟᱛᱟᱣᱟ ᱦᱟᱸᱜ ᱪᱮᱫ ᱵᱮᱱ ᱞᱟᱹᱭᱟ ᱟᱸᱡᱚᱢ ᱴᱷᱤᱠᱚᱜ ᱠᱟᱱᱟ ᱦᱮᱸ ᱡᱚᱛᱚᱣᱟᱜ ᱜᱮ ᱟᱹᱵᱤᱱ ᱪᱮᱫ ᱞᱮᱠᱟ ᱵᱤᱱ ᱞᱟᱹᱭᱟ ᱚᱱᱠᱟᱜᱮ ᱦᱚᱸ ᱚᱱᱟᱫᱚ ᱛᱤᱨᱮᱱᱟᱜ ᱛᱤᱨᱮ ᱵᱮᱱ ᱦᱩᱡᱩᱜ ᱠᱟᱱᱟ ᱦᱟᱸᱜ ᱦᱳᱭ ᱦᱳᱭ ᱛᱚ ᱦᱚᱲ ᱠᱚᱢᱟ ᱠᱚ ᱠᱩᱥᱤᱭᱟᱜ ᱜᱮᱛᱟᱞᱤᱧᱟᱹ ᱵᱷᱟᱜᱮ ᱴᱷᱤᱠ ᱜᱮᱞᱤᱧ ᱵᱟᱲᱟᱭ ᱠᱷᱟᱹᱛᱤᱨ ᱛᱮᱠᱚ ᱦᱤᱡᱩᱜᱼᱟ ᱟᱫᱚ ᱱᱟᱦᱟᱸᱜ ᱟᱹᱵᱤᱱ ᱜᱮᱵᱤᱱ ᱠᱩᱥᱤᱭᱟᱜᱼᱟ ᱥᱮ ᱦᱟᱸᱜ ᱵᱟᱝ ᱜᱮ ᱚᱱᱮ ᱚᱱᱟᱜᱮ ᱠᱟᱛᱷᱟ ᱫᱚ ᱦᱮᱡ ᱞᱮᱱ ᱵᱤᱱ ᱛᱚᱵᱮ ᱟᱱᱟᱜ ᱥᱮᱵᱮᱱ ᱴᱷᱤᱠᱟᱹᱭᱟ ᱪᱮᱫ ᱞᱮᱠᱟ ᱵᱷᱟᱜᱮ ᱥᱮ ᱵᱟᱝ ᱜᱮ ᱠᱩᱥᱤᱭᱟᱜᱼᱟ ᱥᱮ ᱦᱟᱸᱜ ᱵᱟᱝ ᱜᱮ ᱧᱮᱞ ᱞᱮᱵᱤᱱ ᱪᱮᱫ ᱞᱮᱠᱟ ᱦᱟᱸᱜ ᱵᱤᱱ ᱠᱟᱴᱤᱝᱟ ᱛᱚᱵᱮ ᱟᱱᱟᱜ ᱥᱮᱵᱤᱱ ᱴᱷᱤᱠᱟᱹᱭᱟ ᱡᱩᱫᱟᱹ ᱥᱮ ᱟᱨ ᱛᱤᱠᱤᱱ ᱠᱚᱫᱚ ᱦᱟᱸᱜ ᱵᱚᱱᱫᱷᱚᱜᱼᱟ ᱫᱟᱠᱟ ᱡᱚᱢ ᱪᱷᱩᱴᱤᱜᱼᱟ ᱦᱟᱸᱜ ᱦᱮᱡ ᱠᱷᱟᱱ ᱫᱚ ᱦᱟᱸᱜ ᱦᱤᱡᱩᱜ ᱵᱤᱱ ᱦᱟᱸᱜ ᱤᱱᱟᱹ ᱵᱟᱨᱚᱴᱟ ᱢᱟᱲᱟᱝ ᱨᱮ ᱦᱮᱸ ᱦᱳᱭ ᱦᱤᱡᱩᱜ ᱵᱤᱱ ᱦᱤᱡᱩᱜ ᱵᱤᱱ ᱥᱮ ᱦᱟᱸᱜ ᱚᱱᱟ ᱜᱮᱵᱤᱱ ᱞᱟᱹᱭᱮᱫ ᱛᱟᱦᱮᱱ ᱡᱷᱤᱡ ᱟᱥᱮ ᱵᱟᱝᱼᱟ ᱦᱳᱭ ᱠᱷᱩᱞᱟᱹᱣ ᱫᱚ ᱠᱷᱩᱞᱟᱹᱣ ᱜᱮᱭᱟ ᱟᱫᱚ ᱚᱱᱮ ᱞᱤᱧ ᱞᱟᱹᱭᱟᱜ ᱵᱮᱱᱟ ᱵᱟᱨᱚᱴᱟ ᱢᱟᱲᱟᱝ ᱨᱮ ᱦᱤᱡᱩᱜ ᱵᱤᱱ ᱦᱟᱸᱜ ᱦᱳᱭ ᱴᱷᱤᱠ ᱜᱮᱭᱟ ᱛᱚᱵᱮ ᱦᱮᱸ